ᱤᱧ ᱫᱩᱧ ᱠᱩᱥᱤᱭᱟᱜᱼᱟ ᱡᱟᱦᱟᱸ ᱡᱤᱱᱤᱥ ᱠᱚ ᱞᱟᱹᱭᱟᱹᱧ ᱟᱸᱡᱚᱢᱟᱧ ᱚᱱᱟ ᱠᱚᱦᱚᱸ ᱟᱹᱰᱤ ᱟᱸᱴ ᱜᱤᱧ ᱠᱩᱥᱤᱭᱟᱜᱼᱟ ᱟᱨ ᱧᱮᱧᱮᱞ ᱠᱚᱡ ᱦᱚᱸ ᱟᱹᱰᱤ ᱟᱸᱴ ᱜᱤᱧ ᱠᱩᱥᱤᱭᱟᱜᱼᱟ ᱡᱟᱦᱟᱸ ᱟᱹᱰᱤ ᱥᱟᱺᱜᱤᱧ ᱥᱟᱺᱜᱤᱧ ᱫᱟᱬᱟᱱ ᱠᱚᱠᱚ ᱪᱟᱞᱟᱜ ᱫᱤᱜᱷᱟ ᱯᱩᱨᱤ ᱚᱱᱟ ᱠᱚ ᱡᱟᱭᱜᱟ ᱧᱮᱧᱮᱞ ᱫ ᱟᱹᱰᱤ ᱟᱸᱴ ᱜᱤᱧ ᱠᱩᱥᱤᱭᱟᱜ ᱜᱮᱭᱟ ᱟᱨ ᱱᱟᱣᱟ ᱟᱸᱜᱽᱨᱚᱵ ᱠᱤᱪᱨᱤᱪ ᱱᱚᱣᱟ ᱠᱚᱦᱚᱸ ᱟᱹᱰᱤ ᱟᱸᱴ ᱜᱤᱧ ᱠᱩᱥᱤᱭᱟᱜᱼᱟ ᱥᱮ ᱱᱚᱜᱼᱚᱭ ᱯᱚᱨᱚᱵᱽ ᱵᱟᱦᱟ ᱥᱚᱨᱦᱟᱭ ᱱᱚᱣᱟ ᱠᱚ ᱡᱚᱠᱷᱟᱱ ᱦᱤᱡᱩᱜ ᱞᱟᱦᱟ ᱛᱚᱠᱷᱚᱱ ᱫᱚ ᱟᱹᱰᱤ ᱟᱸᱴ ᱜᱤᱧ ᱠᱩᱥᱤᱭᱟᱜᱼᱟ